ᱠᱟᱹᱢᱤ ᱵᱟᱨᱦᱮ ᱟᱭᱢᱟ ᱠᱤᱪᱷᱩ ᱜᱮ ᱠᱩᱥᱤ ᱨᱮᱭᱟᱜ ᱢᱮᱱᱟᱜ ᱟᱠᱟᱫᱟ ᱠᱟᱹᱢᱤ ᱠᱟᱹᱢᱤᱛᱮ ᱚᱲᱟᱜ ᱨᱮᱱ ᱦᱚᱲ ᱥᱟᱶᱛᱮ ᱥᱚᱢᱚᱭ ᱠᱚᱢ ᱮᱢᱟ ᱠᱚᱣᱟ ᱛᱳ ᱠᱟᱹᱢᱤ ᱪᱷᱩᱴᱤ ᱞᱮᱱᱠᱷᱟᱱ ᱚᱲᱟᱜ ᱨᱮ ᱥᱮᱱ ᱠᱟᱛᱮᱫ ᱜᱤᱫᱽᱨᱟᱹ ᱥᱟᱶᱛᱮ ᱜᱤᱫᱽᱨᱟᱹ ᱟᱡ ᱜᱚᱜᱚ ᱥᱟᱣᱛᱮ ᱜᱟᱞᱢᱟᱨᱟᱣ ᱥᱮ ᱜᱤᱫᱽᱨᱟᱹ ᱯᱟᱲᱦᱟᱣ ᱦᱚᱸ ᱥᱚᱸᱜᱮ ᱛᱮ ᱟᱯᱱᱟᱨ ᱜᱚ ᱵᱟᱵᱟ ᱛᱟᱠᱚ ᱥᱟᱣᱛᱮ ᱫᱩᱲᱩᱵ ᱛᱤᱸᱜᱩ ᱥᱟᱨᱟ ᱫᱤᱱ ᱛᱚ ᱟᱨ ᱩᱱᱠᱩ ᱥᱟᱶᱛᱮ ᱜᱟᱞᱢᱟᱨᱟᱣ ᱵᱟᱝ ᱥᱚᱢᱵᱷᱚᱵᱼᱟ ᱛᱳ ᱟᱹᱭᱩᱵ ᱵᱮᱲᱟ ᱡᱷᱚᱛᱚ ᱦᱚᱲ ᱥᱟᱶᱛᱮ ᱫᱩᱲᱩᱵ ᱧᱟᱯᱟᱢ ᱠᱟᱛᱮᱫ ᱜᱟᱞᱢᱟᱨᱟᱣ ᱜᱟᱯᱟ ᱥᱮ ᱢᱮᱭᱟᱝ ᱪᱮᱫ ᱵᱚᱱ ᱠᱟᱹᱢᱤᱭᱟ ᱚᱠᱟᱨᱮ ᱡᱟᱸᱦᱟᱭᱟᱜ ᱚᱥᱩᱵᱤᱫᱷᱟ ᱥᱩᱵᱤᱫᱷᱟ ᱪᱮᱫ ᱠᱚ ᱢᱮᱱᱟᱜ ᱟᱠᱟᱫᱟ ᱨᱩᱣᱟᱹᱭᱮᱫ ᱠᱚᱣᱟ ᱥᱮ ᱦᱟᱹᱥᱩᱭᱮᱫ ᱠᱚᱣᱟ ᱡᱟᱸᱦᱟᱭ ᱜᱮ ᱱᱤᱭᱟᱹ ᱠᱚ ᱡᱷᱚᱛᱚ ᱜᱮ ᱜᱟᱞᱢᱟᱨᱟᱣ ᱦᱩᱭᱩᱜ ᱛᱮ ᱵᱟᱲᱟᱭ ᱧᱟᱢᱚᱜᱼᱟ ᱥᱟᱨᱟ ᱫᱤᱱᱮᱢ ᱠᱟᱹᱢᱤ ᱞᱮᱠᱷᱟᱱ ᱫᱚ ᱫᱮᱠᱷᱟ ᱥᱟᱠᱠᱷᱟᱛ ᱵᱟᱝ ᱦᱩᱭᱩᱜᱼᱟ ᱚᱛᱚᱭᱮᱵᱽ ᱟᱭᱩᱵ ᱵᱮᱲᱟ ᱫᱚ ᱢᱚᱸᱡᱽ ᱜᱮ ᱡᱚᱛᱚ ᱦᱚᱲ ᱠᱚ ᱛᱟᱸᱦᱮᱱ ᱠᱷᱟᱱ ᱡᱚᱛᱚ ᱦᱚᱲ ᱥᱟᱶᱛᱮ ᱜᱟᱞᱢᱟᱨᱟᱣ ᱟᱹᱰᱤ ᱟᱸᱴ ᱫᱚᱨᱠᱟᱨ ᱠᱟᱱᱟ ᱱᱚᱶᱟ ᱠᱚᱜᱮᱧ ᱠᱩᱥᱤᱭᱟᱜᱼᱟ ᱢᱤᱫ ᱵᱮᱞᱟ ᱢᱟᱱᱮ ᱥᱟᱨᱟᱫᱤᱱ ᱠᱟᱹᱢᱤ ᱯᱚᱨ ᱫᱚ